ᱦᱮᱸ ᱦᱮᱞᱳ ᱦᱮᱸ ᱪᱮᱫ ᱠᱟᱛᱷᱟ ᱪᱮᱫ ᱞᱮᱠᱟᱱ ᱠᱟᱛᱷᱟ ᱵᱟᱲᱟᱭ ᱠᱷᱟᱱ ᱫᱚᱞᱤᱧ ᱞᱟᱹᱭ ᱟᱹᱵᱤᱱ ᱜᱮᱭᱟ ᱵᱟᱝ ᱵᱟᱲᱟᱭᱟᱜ ᱫᱚᱦᱟᱜ ᱵᱟᱹᱞᱤᱧ ᱞᱟᱹᱭ ᱫᱟᱲᱮᱭᱟᱜᱼᱟ

ᱦᱮᱸ ᱢᱮᱱᱟᱜ ᱜᱮᱭᱟ ᱢᱮᱱᱟᱜ ᱫᱚ ᱟᱞᱮ ᱥᱩᱨ ᱫᱷᱟᱨᱮ ᱨᱮᱜᱮ ᱚᱱᱠᱟ ᱢᱟᱱᱮ ᱰᱟᱠᱛᱚᱨ ᱠᱷᱟᱱᱟ ᱢᱮᱱᱟᱜᱼᱟ ᱦᱳᱭ ᱥᱩᱨ ᱨᱮᱜᱮ ᱰᱟᱠᱛᱚᱨ ᱠᱷᱟᱱᱟ ᱢᱮᱱᱟᱜᱼᱟ ᱚᱥᱩᱵᱤᱫᱟ ᱵᱟᱲᱟ ᱠᱚᱨᱮᱜ ᱫᱚ ᱮᱢᱵᱩᱞᱮᱱᱥ ᱢᱮᱱᱟᱜᱼᱟ ᱯᱷᱳᱱ ᱞᱮᱠᱷᱟᱱ ᱜᱮ ᱟᱨ ᱚᱱᱟ ᱦᱚᱸ ᱡᱩᱫᱤ ᱵᱟᱭ ᱥᱟᱠᱥᱮᱥᱚᱜ ᱮᱱᱠᱷᱟᱱ ᱱᱤᱭᱟᱹ ᱥᱩᱨ ᱠᱚᱨᱮᱜ ᱜᱟᱹᱰᱤ ᱠᱚ ᱢᱮᱱᱟᱜᱼᱟ ᱴᱚᱞᱟ ᱠᱚᱨᱮ ᱤᱱᱟᱹ ᱠᱚᱨᱮ ᱦᱚᱸ ᱧᱟᱢ ᱟᱹᱜᱩᱭ ᱦᱩᱭᱩᱜᱼᱟ ᱦᱮᱸ ᱦᱟᱥᱯᱟᱛᱟᱞ ᱨᱮᱫ ᱢᱟᱱᱮ ᱰᱟᱠᱛᱟᱨ ᱠᱷᱟᱱᱟ ᱨᱮᱫᱚ ᱯᱷᱤᱨᱤ ᱛᱮ ᱧᱟᱢᱚᱜᱼᱟ ᱟᱨ ᱚᱱᱠᱟ ᱠᱚ ᱢᱮᱱᱠᱷᱟᱱ ᱫᱚ ᱠᱤᱨᱤᱧᱢᱟ ᱯᱟᱲᱟᱜ ᱜᱮᱭᱟ ᱦᱳᱭ ᱚᱱᱠᱟᱜᱮ ᱠᱤᱨᱤᱧ ᱵᱟᱲᱟᱭᱮᱫ ᱜᱮᱭᱟ ᱞᱮ ᱠᱤᱨᱤᱧ ᱫᱚ ᱱᱚᱜᱼᱚᱸᱭ ᱱᱚᱣᱟ ᱰᱟᱠᱛᱟᱨ ᱠᱷᱟᱱᱟ ᱨᱮᱫᱚ ᱵᱟᱝᱟ ᱟᱨ ᱚᱱᱟ ᱫᱚ ᱟᱨ ᱢᱤᱫᱴᱤᱡ ᱢᱮᱱᱟᱜᱼᱟ ᱥᱩᱨ ᱨᱮᱜᱮ ᱚᱱᱟ ᱦᱚᱸ ᱚᱱᱟ ᱵᱟᱨᱳ ᱛᱮᱨᱳ ᱠᱤᱞᱳᱢᱤᱴᱟᱨ ᱦᱩᱭᱩᱜᱼᱟ ᱤᱱᱟᱹ ᱚᱸᱰᱮ ᱦᱩᱭᱩᱜᱼᱟ ᱚᱱᱟ ᱫᱚ ᱦᱮᱸ ᱚᱱᱟ ᱵᱟᱨᱳ ᱛᱮᱨᱳ ᱠᱤᱞᱳᱢᱤᱴᱟᱨ ᱢᱟᱱᱮ ᱡᱷᱟᱹᱞ ᱵᱟᱨ ᱠᱤᱞᱳ ᱢᱤᱴᱟᱨ ᱜᱟᱱ ᱦᱩᱭᱩᱜᱼᱟ ᱟᱫᱚ ᱥᱩᱨ ᱫᱷᱟᱨᱟ ᱜᱮᱭᱟ ᱥᱩᱨ ᱫᱚ ᱦᱳᱭ ᱟᱞᱮ ᱡᱚᱠᱷᱟᱡ ᱫᱚ ᱥᱩᱵᱤᱫᱟ ᱜᱮᱭᱟ

ᱵᱟᱝᱟ ᱰᱟᱠᱛᱚᱨ ᱠᱷᱟᱱᱟ ᱨᱮᱫᱚ ᱢᱮᱱᱟᱜ ᱫᱚ ᱢᱮᱱᱟᱜᱼᱟ ᱚᱱᱟ ᱫᱚ ᱡᱚᱛᱚ ᱨᱮᱱ ᱜᱮ ᱚᱸᱰᱮ ᱫᱚ ᱢᱮᱱᱟᱜ ᱠᱚᱣᱟ ᱡᱟᱦᱟᱱᱟᱜ ᱚᱱᱟ ᱵᱟᱨᱳ ᱛᱮᱨᱳ ᱠᱤᱞᱳᱢᱤᱴᱟᱨ ᱢᱟᱲᱟᱝ ᱨᱮ ᱢᱮᱱᱟᱜᱼᱟ ᱚᱸᱰᱮ ᱫᱚ ᱡᱚᱛᱚ ᱞᱮᱠᱟᱱ ᱠᱚ ᱢᱮᱱᱟᱜ ᱠᱚᱣᱟ ᱦᱳᱭ ᱚᱸᱰᱮ ᱫᱚ ᱢᱮᱱᱟᱜ ᱠᱚᱜᱮᱭᱟ ᱡᱚᱛᱚ ᱜᱮ ᱦᱳᱭ ᱟᱫᱚ ᱡᱟᱦᱟᱸ ᱛᱤᱱᱟᱹᱜ ᱟᱹᱞᱤᱧ ᱞᱤᱧ ᱵᱟᱲᱟᱭᱟ ᱩᱱᱟᱹᱜ ᱫᱚᱞᱤᱧ ᱞᱟᱹᱭ ᱟᱹᱵᱤᱱ ᱠᱟᱱ ᱜᱮᱭᱟ ᱦᱳᱭ ᱢᱟᱛᱚᱵᱮ ᱤᱱᱠᱟᱹ ᱫᱷᱟᱨᱟ ᱜᱮ ᱦᱮᱸ